ᱦᱮᱸ ᱤᱧᱫᱚ ᱩᱯᱚᱱᱱᱟᱥ ᱟᱭᱢᱟ ᱨᱚᱠᱚᱢᱟᱜ ᱩᱯᱚᱱᱱᱟᱥ ᱜᱤᱧ ᱵᱟᱰᱟᱭ ᱥᱟᱨᱟᱣ ᱠᱟᱫᱟ ᱟᱨ ᱪᱮᱫ ᱦᱚᱸ ᱵᱟᱝ ᱟᱨ ᱡᱚᱛᱚᱠᱷᱚᱱ ᱢᱟᱲᱟᱝ ᱨᱮᱫᱩᱧ ᱢᱮᱱᱟ ᱡᱟᱦᱟᱸᱭ ᱫᱚ ᱨᱚᱵᱤᱱᱫᱨᱚᱱᱟᱛᱷ ᱴᱷᱟᱠᱩᱨ ᱵᱚᱱ ᱢᱮᱛᱟᱭ ᱠᱟᱱᱟ ᱩᱱᱤ ᱚᱠᱟᱨᱮ ᱡᱚᱱᱢᱚ ᱥᱛᱷᱟᱱ ᱛᱟᱭ ᱛᱤᱱᱟᱹᱜ ᱛᱟᱹᱨᱤᱠᱷ ᱨᱮᱭ ᱡᱚᱱᱢᱚ ᱞᱮᱱᱟ ᱟᱨ ᱪᱮᱫ ᱪᱮᱫ ᱠᱚ ᱩᱯᱚᱱᱱᱟᱥ ᱮ ᱚᱞ ᱠᱟᱜᱼᱟ ᱚᱱᱟ ᱠᱚ ᱵᱟᱰᱟᱭ ᱠᱟᱛᱮᱫ ᱟᱭᱢᱟ ᱜᱤᱧ ᱥᱮᱬᱟᱣ ᱠᱟᱱᱟ ᱟᱨ ᱪᱮᱫ ᱟᱠᱟᱫᱟᱹᱧ ᱟᱨ ᱡᱟᱦᱟᱸ ᱫᱚ ᱥᱚᱨᱮᱥ ᱵᱟᱰᱟᱭ ᱛᱟᱨᱯᱚᱨᱮ ᱦᱩᱭᱩᱜ ᱠᱟᱱᱟ ᱥᱟᱢᱤ ᱵᱤᱵᱮᱠᱟᱱᱫᱚ ᱩᱱᱠᱩ ᱠᱚᱣᱟᱜ ᱵᱮᱯᱟᱨ ᱛᱮᱦᱚᱸ ᱟᱭᱢᱟ ᱩᱯᱚᱱᱱᱟᱥ ᱚᱞ ᱢᱮᱱᱟᱜᱼᱟ ᱱᱚᱣᱟ ᱠᱚᱧ ᱯᱟᱲᱦᱟᱣ ᱧᱟᱢ ᱟᱠᱟᱫᱟᱹᱧ ᱚᱸᱰᱮ ᱠᱷᱚᱡ ᱟᱭᱢᱟ ᱟᱭᱢᱟ ᱥᱤᱠᱷᱱᱟᱹᱛᱤᱧ ᱧᱟᱢ ᱟᱠᱟᱫᱟ ᱛᱳ ᱚᱱᱟ ᱠᱚ ᱠᱷᱚᱡ ᱜᱮ ᱟᱭᱢᱟ ᱥᱮᱲᱟ ᱟᱠᱟᱫᱟᱹᱧ ᱟᱨ ᱟᱭᱢᱟ ᱱᱚᱝᱠᱟᱜᱮ ᱟᱭᱢᱟ ᱟᱭᱢᱟ ᱩᱯᱚᱱᱱᱟᱥ ᱢᱮᱱᱟᱜᱼᱟ ᱟᱹᱰᱤ ᱵᱷᱟᱜᱮ ᱵᱷᱟᱜᱮ ᱠᱚᱜᱮ ᱟᱹᱰᱤ ᱵᱷᱟᱜᱮ ᱵᱷᱟᱜᱮ ᱚᱞ ᱠᱟᱛᱮᱫ ᱡᱟᱦᱟᱸ ᱫᱚ ᱚᱸᱰᱮ ᱠᱷᱚᱱ ᱡᱟᱦᱟᱸ ᱫᱚ ᱥᱮᱨᱮᱧ ᱟᱠᱟᱫᱟᱭ ᱥᱮᱨᱮᱧ ᱟᱠᱟᱫᱟᱭ ᱡᱟᱦᱟᱸ ᱫᱚ ᱨᱚᱵᱤᱱᱫᱨᱚᱱᱟᱛᱷ ᱴᱷᱟᱹᱠᱩᱨᱮ ᱥᱮᱨᱮᱧ ᱟᱠᱟᱫ ᱡᱟᱛᱨᱟ ᱠᱚ ᱜᱟᱶᱛᱟ ᱠᱚ ᱚᱱᱚᱞ ᱟᱠᱟᱫ ᱡᱚᱛᱚ ᱚᱱᱟ ᱠᱚᱜᱮ ᱥᱮᱲᱟ ᱟᱠᱟᱫᱟᱹᱧ ᱟᱭᱢᱟ ᱨᱚᱠᱚᱢ ᱩᱯᱚᱱᱱᱟᱥ ᱜᱤᱧ ᱵᱟᱰᱟᱭ ᱟᱠᱟᱫᱟ ᱥᱟᱢᱤ ᱵᱤᱵᱮᱠᱟᱱᱚᱱᱫᱚ ᱪᱳᱴᱴᱳ ᱯᱟᱫᱽᱫᱷᱟᱭ ᱥᱚᱨᱚᱛ ᱪᱚᱱᱫᱨᱚ ᱪᱳᱴᱴᱳ ᱯᱟᱫᱽᱫᱷᱟᱭ ᱟᱭᱢᱟ ᱩᱯᱚᱱᱱᱟᱥ ᱜᱤᱧ ᱵᱟᱰᱟᱭ ᱥᱟᱨᱟᱣ ᱟᱠᱟᱫᱟ ᱱᱩᱠᱩ ᱠᱚᱴᱷᱮᱱ ᱠᱷᱚᱱ ᱫᱚ ᱟᱭᱢᱟ ᱟᱭᱢᱟ ᱥᱤᱠᱷᱱᱟᱹᱛ ᱜᱮ ᱧᱟᱢ ᱟᱠᱟᱱᱟ